ᱦᱮᱞᱳ ᱦᱮᱸ ᱡᱚᱦᱟᱨ ᱡᱚᱦᱟᱨ ᱦᱮᱸ ᱦᱮᱸ ᱦᱮᱸ ᱦᱮᱸ ᱢᱟᱱᱮ ᱮᱠ ᱵᱤᱜᱷᱟᱹ ᱜᱟᱱ ᱦᱩᱭᱩᱜᱼᱟ ᱚᱻ ᱦᱳᱭ ᱟᱫᱚ ᱪᱮᱫ ᱞᱮᱠᱟᱠᱚ ᱠᱷᱚᱨᱪᱟᱫᱚ ᱦᱟᱸᱜ ᱚᱱᱮ ᱚᱱᱟ ᱦᱤᱥᱟᱹᱵᱽᱦᱟᱸᱜ ᱥᱟᱡᱟᱣ ᱦᱤᱥᱟᱹᱵᱽᱦᱟᱸᱜ ᱟᱫᱚ ᱚᱱᱠᱟ ᱥᱟᱡᱟᱣ ᱫᱚᱦᱟᱸᱜ ᱵᱟᱦᱟ ᱫᱟᱨᱮᱦᱟᱸᱜ ᱠᱤᱪᱷᱩᱞᱤᱧ ᱤᱫᱤᱭᱟᱵᱤᱱᱟ ᱵᱟᱦᱟ ᱫᱟᱨᱮᱠᱚ ᱟᱨ ᱚᱱᱠᱟ ᱢᱤᱫᱴᱮᱱ ᱵᱟᱸᱫᱷ ᱛᱟᱲᱟᱣ ᱦᱩᱭᱩᱜᱼᱟ ᱡᱮ ᱵᱟᱸᱫᱷ ᱫᱷᱟᱨᱮᱼᱫᱷᱟᱨᱮᱛᱮ ᱩᱢᱩᱜ ᱜᱷᱟᱴᱠᱚ ᱵᱮᱱᱟᱣ ᱦᱩᱭᱩᱜᱼᱟ ᱵᱟᱸᱫᱷ ᱫᱷᱟᱨᱮᱼᱫᱷᱟᱨᱮᱛᱮ ᱜᱟᱨᱰᱮᱱ ᱞᱮᱠᱟ ᱵᱮᱱᱟᱣ ᱦᱩᱭᱩᱜᱼᱟ ᱚᱱᱟ ᱯᱟᱨᱠ ᱢᱤᱫᱴᱮᱱ ᱢᱟᱱᱮ ᱧᱮᱞᱡᱚᱝ ᱴᱷᱤᱠ ᱟᱫᱚ ᱟᱫᱚ ᱚᱱᱠᱟ ᱠᱷᱚᱨᱪᱟᱫᱚ ᱵᱟᱸᱫᱷᱠᱚ ᱢᱤᱫᱴᱮᱡ ᱯᱩᱠᱷᱨᱤᱠᱚ ᱛᱟᱲᱟᱣᱮᱫ ᱠᱷᱟᱱ ᱱᱚᱝᱠᱟ ᱮᱠ ᱞᱟᱠᱷ ᱯᱟᱲᱟᱜᱼᱟ ᱵᱮᱥᱤ ᱦᱚᱸ ᱦᱳᱭ ᱢᱟᱱᱮ ᱤᱱᱟᱹᱜ ᱚᱱᱟᱫᱚ ᱥᱟᱵᱠᱟᱜ ᱢᱮᱦᱟᱸᱜ ᱮᱠ ᱞᱟᱠᱷᱫᱚ ᱦᱟᱸᱜ ᱠᱷᱚᱨᱪᱟᱜ ᱠᱟᱱ ᱜᱮᱭᱟᱦᱟᱸᱜ ᱟᱫᱚ ᱛᱚᱵᱮ ᱛᱚᱵᱮ ᱛᱚᱵᱮ ᱜᱟᱯᱟᱜᱮ ᱦᱳᱭ ᱟᱫᱚ ᱪᱮᱫ ᱜᱟᱯᱟᱜᱮᱞᱤᱧ ᱪᱟᱞᱟᱜᱼᱟ ᱛᱚᱵᱮ ᱛᱮᱦᱮᱧ ᱱᱟᱦᱟᱸᱜ ᱫᱚᱢᱮ ᱥᱤᱛᱩᱝ ᱠᱟᱱᱟ ᱜᱟᱯᱟᱜᱮ ᱥᱮᱛᱟᱜ ᱥᱮᱛᱟᱜᱼᱥᱮᱛᱟᱜᱞᱤᱧ ᱪᱟᱞᱟᱜᱼᱟ ᱟᱫᱚ ᱚᱱᱟᱠᱜᱮ ᱦᱟᱸᱜ ᱡᱟᱭᱜᱟᱠᱚ ᱧᱮᱞ ᱵᱟᱲᱟ ᱠᱟᱛᱮᱫ ᱜᱟᱞᱢᱟᱨᱟᱣ ᱦᱩᱭᱩᱜᱼᱟ ᱦᱳᱭ ᱥᱮᱛᱟᱜᱼᱥᱮᱛᱟᱜ ᱜᱮᱞᱤᱧ ᱪᱟᱞᱟᱜᱼᱟ ᱥᱤᱛᱩᱝ ᱢᱟ ᱫᱚᱢᱮ ᱥᱤᱛᱩᱝ ᱠᱟᱱᱟ ᱥᱮᱛᱟᱜ ᱜᱮᱞᱤᱧ ᱪᱟᱞᱟᱜᱼᱟ ᱪᱷᱚᱼᱥᱟᱛ ᱵᱟᱡᱮ ᱦᱳᱭ ᱦᱮᱸ ᱴᱷᱤᱠᱜᱮᱭᱟ ᱛᱚᱵᱮ